ᱦᱮᱞᱳ ᱵᱟᱥ ᱰᱨᱟᱭᱵᱷᱟᱨ ᱠᱟᱠᱩ ᱤᱧ ᱢᱟᱱᱠᱚᱲ ᱠᱷᱚᱱᱤᱧ ᱞᱟᱹᱭᱫᱟ ᱤᱧ ᱚᱱᱟ ᱜᱟ ᱰᱤᱨᱮ ᱟᱢᱟᱜ ᱜᱟ ᱰᱤᱨᱮ ᱜᱩᱥᱠᱚᱨᱟ ᱠᱷᱚᱱ ᱢᱟᱱᱠᱚᱲ ᱦᱮᱞ ᱞᱟᱹᱜᱤᱫ ᱛᱤᱧ ᱫᱮᱡ ᱞᱮᱱᱟ ᱠᱤᱱᱛᱩ ᱢᱟᱱᱠᱚᱲᱨᱮ ᱯᱷᱮᱰ ᱠᱟᱛᱮᱫ ᱤᱧ ᱧᱮᱞ ᱮᱫᱟ ᱢᱮᱱᱤᱵᱮᱜᱽ ᱫᱚᱧ ᱵᱮᱥ ᱵᱟᱥ ᱨᱮᱜᱤᱧ ᱵᱟᱹᱜᱤ ᱦᱚᱴᱚ ᱟᱠᱟᱫᱟ ᱟᱨ ᱚᱱᱟᱨᱮ ᱴᱟᱠᱟ ᱯᱚᱭᱥᱟ ᱠᱚ ᱢᱮᱱᱟᱜ ᱛᱤᱧᱟ ᱟᱨ ᱤᱧᱟᱹᱜ ᱦᱟᱛᱨᱮ ᱱᱤᱛᱚᱜ ᱢᱟ ᱴᱟᱠᱟ ᱯᱩᱭᱥᱟᱜᱮ ᱵᱟᱹᱱᱩᱜ ᱛᱤᱧᱟ ᱚᱲᱟᱜ ᱪᱟᱞᱟᱜ ᱞᱟᱹᱜᱤᱫ ᱛᱮ ᱛᱳ ᱟᱢ ᱡᱩᱫᱤᱢ ᱤᱧᱴᱷᱮᱱ ᱛᱷᱚᱲᱟᱢ ᱱᱮᱦᱚᱨ ᱠᱤᱧᱟᱹ ᱤᱧᱟᱹᱜ ᱵᱮᱜᱽ ᱠᱟᱹᱴᱤᱪ ᱮᱢ ᱧᱮᱞ ᱞᱮᱠᱷᱟᱡ ᱡᱮ ᱢᱮᱱᱟᱜ ᱟᱥᱮ ᱵᱟᱹᱱᱩᱜᱼᱟ ᱥᱮ ᱴᱟᱠᱟ ᱯᱚᱭᱥᱟ ᱠᱚ ᱢᱮᱱᱟᱜ ᱜᱮᱭᱟ ᱥᱮ ᱵᱟᱹᱱᱩᱜᱼᱟ ᱛᱟᱦᱞᱮᱧ ᱥᱩᱵᱤᱫᱷᱟ ᱠᱚᱜᱼᱟ ᱟᱨ ᱵᱟᱠᱷᱟᱱ ᱚᱠᱟᱨᱮ ᱢᱮᱱᱟᱜ ᱢᱮᱭᱟ ᱚᱱᱟᱢ ᱞᱟᱹᱭᱟᱹᱧ ᱠᱷᱟᱡ ᱛᱟᱦᱞᱮᱧ ᱥᱩᱵᱤᱫᱷᱟ ᱠᱚᱜᱼᱟ